ᱟᱵᱚᱣᱟᱜ ᱵᱞᱚᱠ ᱨᱮ ᱛᱟᱦᱮᱸ ᱞᱮᱱᱠᱷᱟᱱ ᱡᱟᱦᱟᱸ ᱥᱮᱫ ᱮᱢ ᱪᱟᱞᱟᱣ ᱞᱮᱱᱠᱷᱟᱱ ᱜᱚᱲᱚ ᱞᱮᱠᱟᱱᱟᱜ ᱫᱚ ᱫᱟᱜ ᱵᱳᱛᱳᱞ ᱨᱟᱱ ᱪᱟᱞᱟᱜ ᱞᱟᱹᱜᱤᱫ ᱜᱟᱹᱲᱤ ᱮᱢᱟᱱ ᱛᱮᱭᱟᱜ ᱠᱚ ᱞᱟᱹᱠᱛᱤ ᱢᱮᱱᱟᱜᱼᱟ ᱟᱨ ᱡᱚᱢᱟᱜ ᱠᱚ ᱥᱴᱳᱨ ᱠᱷᱚᱱ ᱠᱤᱨᱤᱧ ᱠᱟᱛᱮᱫ ᱫᱚᱦᱚᱭ ᱦᱩᱭᱩᱜᱼᱟ ᱥᱴᱳᱨ ᱨᱮ ᱥᱮ ᱰᱟᱠᱛᱟᱨ ᱚᱲᱟᱜ ᱨᱮ ᱠᱤᱨᱤᱧ ᱠᱟᱛᱮᱫ ᱟᱵᱚᱭ ᱜᱚᱲᱚ ᱫᱟᱲᱮᱭᱟᱵᱚᱱᱟ ᱱᱚᱣᱟ ᱨᱟᱱ ᱟᱨ ᱜᱚᱲᱚᱭ ᱮᱢᱟᱵᱚᱱᱟ ᱡᱟᱦᱟᱸ ᱥᱮᱫ ᱪᱟᱞᱟᱜ ᱞᱟᱹᱜᱤᱫ ᱡᱚᱢᱟᱜ ᱠᱚ ᱥᱴᱳᱨ ᱠᱷᱚᱱ ᱠᱤᱨᱤᱧ ᱠᱟᱛᱮᱫ ᱥᱟᱶᱛᱮ ᱫᱚᱦᱚ ᱠᱟᱜ ᱦᱩᱭᱩᱜᱼᱟ ᱡᱮᱢᱚᱱ ᱚᱱᱟ ᱞᱟᱹᱠᱛᱤᱭᱟᱱ ᱥᱚᱢᱚᱭ ᱜᱚᱲᱚᱭ ᱮᱢ ᱫᱟᱲᱮᱭᱟᱵᱚᱱᱢᱟ ᱡᱮᱢᱚᱱ ᱜᱟᱹᱲᱤᱛᱮᱢ ᱪᱟᱞᱟᱜ ᱠᱷᱟᱱ ᱜᱟᱹᱲᱤᱭᱟᱜ ᱜᱟᱹᱲᱤ ᱨᱮᱭᱟᱜ ᱞᱟᱹᱠᱛᱤᱭᱟᱱ ᱥᱟᱢᱟᱱ ᱡᱟᱦᱟᱸ ᱴᱨᱟᱯᱷᱤᱠ ᱠᱚᱨᱮᱫ ᱜᱚᱲᱚᱭ ᱮᱢ ᱫᱟᱲᱮᱭᱟᱢᱟ ᱡᱮᱢᱚᱱ ᱜᱟᱹᱲᱤ ᱨᱮᱭᱟᱜ ᱰᱨᱟᱵᱷᱤᱝ ᱞᱟᱭᱥᱮᱱᱥ ᱠᱟᱜᱚᱡᱽ ᱜᱚᱲᱚᱭ ᱮᱢ ᱫᱟᱲᱮᱭᱟᱢᱟ ᱟᱨ ᱨᱩᱴᱤ ᱡᱟᱦᱟᱸ ᱫᱚᱠᱟᱱ ᱠᱷᱚᱱ ᱧᱟᱢᱚᱜᱼᱟ ᱚᱱᱟ ᱦᱚᱸ ᱨᱮᱸᱜᱮᱡ ᱚᱠᱛᱚ ᱨᱮ ᱨᱮᱸᱜᱮᱡ ᱞᱮᱱᱠᱷᱟᱡ ᱚᱱᱟ ᱨᱩᱴᱤ ᱦᱚᱸ ᱜᱚᱲᱚᱭ ᱮᱢ ᱫᱟᱲᱮᱭᱟᱢᱟ ᱮᱱᱠᱷᱟᱱ ᱥᱟᱱᱟᱢᱟᱜ ᱞᱟᱹᱠᱛᱤᱭᱟᱜ ᱫᱚᱦᱚ ᱵᱟᱲᱟ ᱫᱚᱦᱚ ᱠᱟᱜ ᱠᱷᱟᱱ ᱩᱱ ᱚᱠᱛᱚ ᱨᱮ ᱜᱚᱲᱚᱭ ᱮᱢ ᱫᱟᱲᱮᱭᱟᱢᱟ